ᱟᱞᱮ ᱫᱚ ᱮᱱᱮᱡ ᱟᱠᱷᱲᱟ ᱨᱮ ᱱᱚᱝᱠᱟᱞᱮ ᱮᱱᱮᱡ ᱟ ᱟᱨ ᱱᱚᱝᱠᱟ ᱞᱮ ᱥᱮᱨᱮᱧᱟ ᱡᱮ ᱵᱚᱞᱮ ᱟᱞᱮᱭᱟᱜ ᱥᱮᱨᱮᱧ ᱟᱸᱡᱚᱢ ᱛᱮ ᱟᱨ ᱟᱞᱮᱭᱟᱜ ᱨᱟᱦᱟ ᱟᱸᱡᱚᱢ ᱛᱮ ᱢᱟᱱᱮ ᱫᱟᱠᱟ ᱦᱚᱲ ᱡᱚᱢ ᱮᱫᱟᱭ ᱛᱚ ᱚᱱᱟ ᱥᱮᱨᱮᱧ ᱟᱸᱡᱚᱢ ᱛᱮ ᱚᱱᱟ ᱫᱟᱠᱟ ᱵᱟᱹᱜᱤ ᱠᱟᱛᱮᱫ ᱢᱟᱱᱮ ᱟᱞᱮ ᱛᱩᱞ ᱴᱷᱮᱱᱮ ᱧᱤᱨ ᱪᱟᱞᱟᱜᱼᱟ ᱟᱨᱮ ᱢᱮᱱᱟ ᱦᱟᱯᱳᱭ ᱚᱠᱚᱭᱮ ᱥᱮᱨᱮᱧ ᱮᱫᱟᱧ ᱟᱛᱮᱱ ᱞᱮᱜᱤᱧ ᱟᱸᱡᱚᱢ ᱞᱮᱜᱤᱧ ᱛᱚ ᱟᱞᱮ ᱫᱚ ᱡᱟᱹᱛᱤ ᱥᱟᱱᱛᱟᱲ ᱫᱚ ᱟᱹᱰᱤ ᱟᱹᱰᱤ ᱥᱮᱨᱮᱧ ᱞᱮ ᱵᱟᱲᱟᱭᱟ ᱪᱮᱫ ᱥᱮᱨᱮᱧ ᱱᱚᱣᱟ ᱫᱚ ᱢᱤᱫᱴᱮᱱ ᱞᱟᱜᱽᱲᱮ ᱥᱮᱨᱮᱧ ᱠᱟᱱᱟ ᱛᱚ ᱚᱱᱟᱜᱮ ᱡᱚᱛᱚ ᱠᱚ ᱥᱮᱨᱮᱧ ᱠᱟᱛᱮᱧ ᱟᱸᱡᱚᱢ ᱢᱟᱯᱮ ᱠᱟᱱᱟ ᱟᱛᱳ ᱟᱛᱳ ᱤᱥᱠᱩᱻ ᱫᱤᱥᱚᱢ ᱫᱤᱥᱚᱢ ᱢᱟᱥᱴᱟᱨ ᱚᱞᱚᱜ ᱯᱟᱲᱦᱟᱜ ᱫᱚᱨᱮ ᱵᱚᱭᱦᱟ ᱫᱮᱵᱚᱱ ᱥᱮᱬᱟᱭᱟᱻ ᱚᱞᱚᱜ ᱯᱟᱲᱦᱟᱜ ᱫᱚᱨᱮ ᱵᱚᱭᱦᱟ ᱫᱮᱵᱚᱱ ᱥᱮᱬᱟᱭᱟᱻ ᱟᱛᱳ ᱟᱛᱳ ᱤᱥᱠᱩᱞ ᱫᱤᱥᱚᱢ ᱫᱤᱥᱚᱢ ᱢᱟᱥᱴᱟᱨ ᱚᱞᱚᱜ ᱯᱟᱲᱦᱟᱜ ᱫᱚᱨᱮ ᱵᱚᱭᱦᱟ ᱫᱮᱵᱚᱱ ᱥᱮᱬᱟᱭᱟᱻ ᱫᱮᱵᱚᱱ ᱥᱮᱬᱟᱭᱟ ᱚᱞᱚᱜ ᱯᱟᱲᱦᱟᱜ ᱫᱚᱨᱮ ᱵᱚᱭᱦᱟ ᱫᱮᱵᱚᱱ ᱥᱮᱬᱟᱭᱟᱻ ᱵᱟᱵᱟᱨᱮᱭᱟᱝ ᱡᱩᱢᱤ ᱡᱟᱭᱜᱟ ᱵᱚᱭᱦᱟ ᱵᱚᱱ ᱦᱟᱹᱴᱤᱧᱟ ᱚᱞᱚᱜ ᱯᱟᱲᱦᱟᱜ ᱫᱚᱨᱮ ᱵᱚᱭᱦᱟ ᱵᱟᱵᱚᱱ ᱦᱟᱹᱴᱤᱧᱟᱻ ᱵᱟᱵᱟᱨᱮᱭᱟᱝ ᱡᱩᱢᱤ ᱡᱟᱭᱜᱟ ᱵᱚᱭᱦᱟ ᱵᱚᱱ ᱦᱟᱹᱴᱤᱧᱟ ᱚᱞᱚᱜ ᱯᱟᱲᱦᱟᱜ ᱫᱚᱨᱮ ᱵᱚᱭᱦᱟ ᱵᱟᱵᱚᱱ ᱦᱟᱹᱴᱤᱧᱟᱻ ᱟᱛᱳ ᱟᱛᱳ ᱤᱥᱠᱩᱞ ᱫᱤᱥᱚᱢ ᱫᱤᱥᱚᱢ ᱢᱟᱥᱴᱟᱨ ᱚᱞᱚᱜ ᱯᱟᱲᱦᱟᱜ ᱫᱚᱨᱮ ᱵᱚᱭᱦᱟ ᱫᱮᱵᱚᱱ ᱥᱮᱬᱟᱭᱟᱻ ᱫᱮᱵᱚᱱ ᱥᱮᱬᱟᱭᱟ ᱚᱞᱚᱜ ᱯᱟᱲᱦᱟᱜ ᱫᱚᱨᱮ ᱵᱚᱭᱦᱟ ᱫᱮᱵᱚᱱ ᱥᱮᱬᱟᱭᱟᱻ ᱵᱟᱵᱟᱨᱮᱭᱟᱝ ᱡᱩᱢᱤ ᱡᱟᱭᱜᱟ ᱵᱚᱭᱦᱟ ᱵᱚᱱ ᱦᱟᱹᱴᱤᱧᱟᱻ ᱚᱞᱚᱜ ᱯᱟᱲᱦᱟᱜ ᱫᱚᱨᱮ ᱵᱚᱭᱦᱟ ᱵᱟᱵᱚᱱ ᱦᱟᱹᱴᱤᱧᱟ ᱵᱟᱵᱚᱱ ᱦᱟᱹᱴᱤᱧᱟ ᱚᱞᱚᱜ ᱯᱟᱲᱦᱟᱜ ᱫᱚᱨᱮ ᱵᱚᱭᱦᱟ ᱵᱟᱵᱚᱱ ᱦᱟᱹᱴᱤᱧᱟᱻ ᱵᱟᱵᱟᱨᱮᱭᱟᱝ ᱡᱩᱢᱤ ᱡᱟᱭᱜᱟ ᱵᱚᱭᱦᱟ ᱵᱚᱱ ᱦᱟᱹᱴᱤᱧᱟ ᱚᱞᱚᱜ ᱯᱟᱲᱦᱟ ᱫᱚᱨᱮ ᱵᱚᱭᱦᱟ ᱵᱟᱵᱚᱱ ᱦᱟᱹᱴᱤᱧᱟᱻ ᱱᱚᱣᱟ ᱫᱚ ᱟᱵᱚ ᱥᱟᱱᱛᱟᱲ ᱠᱚᱣᱟᱜ ᱡᱟᱹᱛᱤ ᱥᱟᱱᱛᱟᱲ ᱨᱮᱭᱟᱜ ᱞᱟᱜᱽᱲᱮ ᱥᱮᱨᱮᱧ ᱟᱨ ᱢᱤᱫᱴᱮᱱ ᱟᱨᱚ ᱡᱟᱦᱟᱸ ᱞᱮᱠᱟ ᱢᱟᱱᱮ ᱥᱚᱦᱚᱨᱟᱭ ᱥᱮᱨᱮᱧ ᱯᱷᱮᱨ ᱟᱨᱚ